ᱥᱮᱫᱟᱭ ᱥᱮᱫᱟᱭ ᱮᱸᱫ ᱰᱷᱟᱹᱨᱣᱟᱹᱜ ᱤᱫᱤ ᱠᱟᱛᱮ ᱢᱤᱫᱼᱵᱟᱨ ᱠᱟᱛᱷᱟ ᱫᱤᱥᱟᱹ ᱠᱟᱛᱮ ᱤᱧ ᱨᱚᱲᱮᱫ ᱠᱟᱱᱟ ᱥᱮᱫᱟᱭ ᱫᱚ ᱱᱚᱶᱟ ᱟᱵᱚ ᱵᱷᱟᱨᱚᱛ ᱫᱤᱥᱚᱢ ᱨᱮᱦᱚᱸ ᱵᱤᱥᱮᱥ ᱠᱟᱭᱛᱮ ᱟᱫᱤᱵᱟᱥᱤ ᱥᱟᱱᱛᱟᱞ ᱠᱚ ᱥᱮ ᱨᱚᱠᱚᱢ ᱥᱤᱠᱷᱱᱟᱹᱛ ᱫᱚ ᱵᱟᱠᱚ ᱛᱟᱦᱮᱸ ᱠᱟᱱᱟ ᱥᱮ ᱥᱠᱩᱞ ᱵᱮᱵᱚᱥᱛᱟ ᱦᱚᱸ ᱥᱚᱨᱠᱟᱨᱟᱜ ᱱᱟᱦᱟᱜ ᱡᱩᱜᱽ ᱞᱮᱠᱟ ᱞᱮᱣᱮᱨᱼᱞᱮᱣᱮᱨ ᱫᱚ ᱵᱟᱝ ᱛᱟᱦᱮᱸ ᱠᱟᱱᱟ ᱛᱚ ᱰᱷᱟᱹᱨᱣᱟᱹᱜ ᱛᱮᱜᱮ ᱡᱷᱚᱛᱚ ᱠᱷᱚᱵᱚᱨᱟ ᱠᱷᱚᱵᱚᱨ ᱫᱚ ᱮᱸᱫ ᱡᱟᱦᱟᱸ ᱫᱚᱨᱵᱟᱨ ᱥᱮ ᱡᱟᱦᱟᱸᱴᱟᱜ ᱮᱴᱠᱮᱴᱚᱬᱮ ᱵᱚᱞᱚ ᱞᱮᱱᱠᱷᱟᱱ ᱫᱚ ᱟᱫᱤᱢ ᱟᱫᱤᱵᱟᱥᱤ ᱠᱚᱫᱚ ᱰᱷᱟᱹᱨᱣᱟᱹᱜ ᱛᱮᱜᱮ ᱠᱚ ᱵᱟᱲᱟᱭ ᱦᱚᱪᱚ ᱠᱟᱱ ᱛᱟᱦᱮᱸᱫᱼᱟ ᱟᱨ ᱰᱷᱟᱹᱨᱣᱟᱹᱜ ᱨᱮᱱᱟᱜ ᱢᱚᱛᱞᱚᱵᱽ ᱫᱚ ᱟᱰᱤ ᱢᱚᱸᱡᱽ ᱛᱟᱦᱮᱸ ᱠᱟᱱᱟ ᱡᱟᱦᱟᱸ ᱫᱚ ᱦᱳᱭᱳᱜ ᱠᱟᱱᱟ ᱟᱯᱱᱟᱨ ᱛᱮ ᱟᱢᱟᱜ ᱠᱷᱚᱵᱚᱨ ᱟᱯᱱᱟᱨ ᱛᱮ ᱮᱴᱟᱜ ᱴᱚᱞᱟ ᱨᱮᱦᱚᱢ ᱤᱫᱤ ᱥᱮᱴᱮᱨ ᱫᱟᱲᱮᱭᱟᱜ ᱠᱟᱱ ᱛᱟᱦᱮᱸᱫᱼᱟ ᱡᱮᱣᱮᱫ ᱦᱚᱲ ᱡᱟᱦᱟᱸ ᱠᱚ ᱢᱮᱛᱟᱜᱼᱟ ᱡᱮᱣᱮᱫ ᱦᱚᱲᱟᱜ ᱠᱟᱛᱷᱟ ᱞᱮᱠᱟᱛᱮ ᱦᱚᱲ ᱛᱮᱦᱚᱸ ᱚᱠᱟᱴᱟᱜ ᱠᱩᱠᱞᱤ ᱦᱤᱡᱩᱜᱼᱟ ᱚᱱᱟ ᱨᱮᱦᱚᱢ ᱥᱮᱭᱟᱨ ᱫᱟᱲᱮᱭᱟᱜ ᱠᱟᱱ ᱛᱟᱦᱮᱸᱫᱼᱟ ᱛᱚ ᱵᱚᱨᱛᱚᱢᱟᱱ ᱡᱩᱜᱽ ᱨᱮ ᱱᱟᱦᱟᱜ ᱡᱩᱜᱽ ᱨᱮᱫᱚ ᱟᱵᱚ ᱟᱫᱤᱵᱟᱥᱤ ᱟᱫᱤᱵᱟᱥᱤ ᱥᱮ ᱥᱟᱱᱛᱟᱞ ᱠᱚᱦᱚᱸ ᱥᱤᱠᱷᱱᱟᱹᱛ ᱰᱷᱤᱨ ᱟᱠᱟᱱᱟᱠᱚ ᱴᱷᱤᱠ ᱜᱮ ᱢᱮᱱᱠᱷᱟᱱ ᱦᱳᱭᱳᱜ ᱠᱟᱱᱟ ᱟᱨᱦᱚᱸ ᱦᱳᱭᱳᱜ ᱠᱟᱱᱟ ᱮᱸᱫ ᱢᱤᱰᱤᱭᱟ ᱠᱚ ᱡᱟᱱᱟᱢ ᱟᱠᱟᱱᱟ ᱠᱷᱚᱵᱚᱨᱤᱭᱟᱹ ᱥᱮ ᱮᱸᱫ ᱢᱳᱵᱟᱞᱤ ᱢᱳᱵᱟᱞᱤ ᱪᱮᱛᱟᱱ ᱨᱮ ᱥᱮ ᱯᱷᱳᱱ ᱞᱮᱠᱟᱛᱮ ᱵᱤᱵᱷᱤᱱᱱᱚ ᱠᱷᱚᱵᱚᱨᱟ ᱠᱷᱚᱵᱚᱨ ᱮᱸᱫ ᱵᱷᱟᱨᱚᱛ ᱡᱟᱠᱟᱛ ᱨᱮᱱ ᱢᱟᱱᱣᱟ ᱠᱚᱴᱷᱮᱱ ᱤᱫᱤ ᱥᱮᱴᱮᱨ ᱦᱳᱭᱳᱜ ᱠᱟᱱᱟ ᱴᱷᱤᱠ ᱜᱮ ᱢᱮᱱᱠᱷᱟᱱ ᱟᱭᱢᱟ ᱥᱚᱢᱚᱭ ᱧᱮᱞᱚᱜᱚᱜᱼᱟ ᱚᱱᱟ ᱢᱳᱵᱟᱭᱤᱞ ᱨᱮᱱᱟᱜ ᱡᱟᱱᱛᱨᱤᱠ ᱚᱱᱮᱠ ᱥᱚᱢᱚᱭ ᱫᱚ ᱴᱟᱣᱟᱨ ᱨᱮᱱᱟᱜ ᱰᱤᱥᱴᱟᱯ ᱦᱮᱸᱜ ᱮᱵᱚᱝ ᱚᱱᱮᱠ ᱥᱚᱢᱚᱭ ᱫᱚ ᱟᱵᱚᱦᱟᱣᱟ ᱠᱟᱨᱚᱱ ᱛᱮ ᱦᱳᱭᱳᱜ ᱠᱟᱱᱟ ᱴᱟᱣᱟᱨ ᱚᱱᱮᱠ ᱰᱤᱥᱴᱟᱵᱽ ᱮᱫ ᱠᱷᱟᱛᱤᱨ ᱛᱮ ᱥᱚᱴᱷᱤᱠ ᱥᱚᱢᱚᱭ ᱨᱮ ᱥᱚᱴᱷᱤᱠ ᱠᱷᱚᱵᱚᱨ ᱫᱤᱱᱟᱹᱢ ᱦᱤᱞᱳᱜ ᱡᱟᱦᱟᱸᱴᱟᱜ ᱵᱷᱟᱵᱱᱟᱜ ᱠᱟᱱ ᱛᱟᱦᱮᱱᱟ ᱚᱱᱟ ᱵᱟᱝ ᱯᱳᱸᱣᱪᱷᱟ ᱦᱚᱸ ᱫᱟᱲᱮᱭᱟᱜᱼᱟ ᱛᱚᱵᱮ ᱦᱚᱭᱛᱳ ᱫᱤᱱᱟᱹᱢ ᱜᱮ ᱟᱵᱚ ᱦᱟᱣᱟ ᱵᱷᱟᱜᱮ ᱛᱟᱦᱮᱱᱟ ᱴᱟᱣᱟᱨ ᱡᱩᱫᱤ ᱵᱷᱟᱜᱮ ᱛᱟᱦᱮᱱᱟ ᱛᱟᱞᱦᱮ ᱚᱱᱟ ᱫᱚ ᱵᱤᱞᱚᱢ ᱛᱮ ᱨᱮᱦᱚᱸ ᱠᱷᱚᱵᱚᱨ ᱫᱚ ᱪᱟᱞᱟᱜ ᱜᱮᱭᱟ ᱴᱷᱤᱠᱜᱮᱭᱟ ᱢᱮᱱᱠᱷᱱ ᱦᱳᱭᱳᱜ ᱠᱟᱱᱟ ᱡᱮᱢᱚᱱ ᱚᱱᱟ ᱴᱟᱣᱟᱨ ᱠᱷᱟᱛᱤᱨ ᱛᱮ ᱚᱱᱟ ᱠᱷᱚᱵᱚᱨ ᱮᱢᱚᱜ ᱦᱚᱸ ᱫᱮᱨᱤᱜᱼᱟ ᱥᱮ ᱰᱷᱟᱹᱨᱣᱟᱹᱜ ᱨᱮᱦᱚᱸ ᱚᱱᱠᱟ ᱜᱮ ᱯᱟᱦᱤᱞ ᱫᱤᱱ ᱦᱳᱭᱛᱳ ᱦᱳᱭᱛᱚ ᱰᱤᱥᱴᱟᱵᱽ ᱮᱱᱟ ᱵᱟᱹᱧ ᱪᱟᱞᱟᱣ ᱫᱟᱲᱮᱭᱟᱫᱟ ᱫᱚᱥᱟᱨ ᱫᱤᱱ ᱦᱚᱸ ᱰᱷᱟᱹᱨᱣᱟᱹᱜ ᱥᱟᱠᱟᱢ ᱤᱫᱤ ᱠᱟᱛᱮ ᱤᱧ ᱮᱸᱜ ᱠᱷᱚᱵᱚᱨᱮᱫ ᱛᱟᱦᱮᱸᱫ ᱮᱵᱚᱝ ᱥᱩᱫᱩ ᱰᱷᱟᱹᱨᱣᱟᱹᱜ ᱥᱟᱠᱟᱢ ᱫᱚ ᱪᱮᱫ ᱥᱟᱠᱟᱢ ᱨᱮᱱᱟᱜ ᱢᱤᱫᱴᱮᱡ ᱛᱟᱦᱮᱸ ᱠᱟᱱᱟ ᱡᱮ ᱞᱮᱠᱷᱟ ᱢᱤᱫᱴᱮᱱ ᱰᱷᱟᱹᱨᱣᱟᱹᱜ ᱦᱳᱭᱛᱳ ᱦᱳᱭᱛᱳ ᱢᱤᱫᱴᱮᱱ ᱰᱟᱹᱨ ᱨᱮ ᱛᱨᱤᱥ ᱴᱤ ᱥᱟᱠᱟᱢ ᱛᱟᱦᱮᱱᱟ ᱵᱟᱝ ᱛᱤᱨᱤᱥ ᱫᱤᱱ ᱨᱮᱱᱟᱜ ᱢᱤᱫᱴᱤᱡ ᱫᱤᱱ ᱡᱚᱠᱷᱚᱱ ᱦᱳᱭᱳᱜ ᱠᱟᱱᱟ ᱛᱤᱨᱤᱥ ᱠᱟᱛᱮ ᱦᱳᱭᱳᱜ ᱠᱟᱱᱟ ᱞᱟᱹᱭᱟ ᱚᱱᱟ ᱫᱤᱱ ᱨᱮ ᱛᱤᱨᱤᱥ ᱴᱤ ᱠᱟᱛᱮ ᱜᱮ ᱥᱟᱠᱟᱢ ᱛᱟᱦᱮᱱᱟ ᱟᱨ ᱡᱚᱠᱷᱚᱱ ᱛᱤᱨᱤᱥ ᱫᱤᱱᱤᱧ ᱤᱭᱟᱹ ᱠᱮᱫᱟ ᱛᱚᱠᱷᱚᱱ ᱫᱚ ᱟᱵᱟᱨ ᱢᱤᱫᱴᱮᱡ ᱥᱟᱠᱟᱢ ᱦᱮᱴᱣᱮᱡ ᱞᱮᱠᱷᱱ ᱫᱚ ᱱᱚᱜᱼᱚ ᱱᱚᱝᱠᱟ ᱜᱮ ᱟᱫᱚ ᱵᱟᱹᱭᱼᱵᱟᱹᱭ ᱛᱮ ᱟᱫᱚ ᱫᱤᱥ ᱥᱮ ᱦᱩᱫᱤᱥ ᱥᱚᱴᱷᱤᱠ ᱛᱟᱦᱮᱱ ᱞᱟᱜᱤᱫ ᱛᱮ ᱱᱚᱶᱟ ᱠᱚ ᱥᱤᱥᱴᱮᱢ ᱠᱚ ᱤᱭᱟᱹ ᱪᱟᱞᱩ ᱠᱚ ᱫᱚᱦᱚᱣᱟᱠᱟᱫ ᱛᱟᱦᱮᱸᱫᱼᱟ ᱛᱚ ᱟᱰᱤ ᱵᱷᱟᱜᱮ ᱠᱟᱛᱷᱟ ᱡᱮ ᱱᱟᱦᱟᱜ ᱡᱩᱜᱽ ᱨᱮᱡᱮ ᱱᱚᱜᱼᱚᱭ ᱡᱮ ᱢᱳᱵᱟᱭᱤᱞ ᱫᱤᱱᱟᱹᱢ ᱫᱤᱱ ᱨᱮ ᱮᱸᱜ ᱟᱵᱚᱦᱟᱣᱟ ᱡᱩᱫᱤ ᱴᱷᱤᱠ ᱛᱟᱦᱮᱱ ᱠᱷᱟᱱ ᱴᱟᱣᱟᱨ ᱡᱩᱫᱤ ᱴᱷᱤᱠ ᱛᱟᱦᱮᱱ ᱠᱷᱟᱱ ᱞᱚᱢᱵᱷᱚᱵᱚᱛᱚ ᱛᱟᱦᱮᱱ ᱠᱷᱟᱱ ᱛᱟᱞᱦᱮ ᱫᱤᱱᱟᱹᱢ ᱫᱤᱱᱚᱜ ᱠᱷᱚᱵᱚᱨ ᱮᱸᱫ ᱫᱚ ᱧᱟᱢᱚᱜ ᱠᱟᱱᱟ ᱟᱰᱤ ᱢᱚᱸᱡᱽ ᱠᱟᱛᱷᱟ ᱥᱮ ᱱᱟᱱᱟᱦᱩᱱᱟᱹᱨ ᱤᱱᱴᱟᱨᱱᱮᱴ ᱨᱮᱱᱟᱜ ᱡᱩᱜᱽ ᱠᱟᱱᱟ ᱛᱚ ᱮᱵᱚᱝ ᱟᱰᱤ ᱢᱚᱸᱡᱽ ᱜᱮᱭᱟ ᱟᱨᱠᱤ ᱡᱮᱢᱚᱱ ᱦᱳᱭᱳᱜ ᱠᱟᱱᱟ ᱦᱟᱱᱟ ᱫᱤᱥᱚᱢ ᱨᱮᱱ ᱦᱚᱲ ᱡᱩᱫᱤ ᱛᱟᱦᱮᱱᱟ ᱢᱤᱫ ᱦᱚᱲ ᱱᱚᱶᱟ ᱫᱤᱥᱚᱢ ᱥᱟᱞᱟᱜ ᱡᱩᱫᱤ ᱜᱟᱞᱢᱟᱨᱟᱣ ᱛᱟᱦᱮᱸᱣᱟᱠᱟᱱᱟ ᱛᱟᱞᱦᱮ ᱫᱚ ᱚᱱᱟ ᱵᱷᱤᱰᱤᱭᱳ ᱠᱚᱞ ᱞᱮᱠᱟ ᱡᱮᱱᱚ ᱦᱟᱱᱤᱭᱟᱜ ᱢᱩᱴᱷᱟᱹᱱ ᱦᱚᱸᱥᱮ ᱱᱩᱭᱟᱜ ᱢᱩᱴᱷᱟᱹᱱ ᱦᱚᱸ ᱧᱟᱯᱟᱢ ᱠᱟᱛᱮ ᱠᱤᱱ ᱜᱟᱞᱢᱟᱨᱟᱣ ᱫᱟᱲᱮᱭᱟᱜᱼᱟ ᱱᱚᱶᱟ ᱫᱚ ᱟᱰᱤ ᱢᱚᱸᱡᱽ ᱠᱟᱛᱷᱟ ᱛᱚ ᱱᱚᱝᱠᱟᱱ ᱵᱮᱵᱚᱥᱛᱷᱟ ᱦᱚᱸ ᱡᱩᱫᱤ ᱮᱸᱫ ᱵᱚᱞᱮ ᱰᱮᱵᱞᱚᱯ ᱡᱟᱦᱟᱸ ᱠᱚ ᱢᱮᱛᱟᱜᱼᱟ ᱦᱮᱸ ᱤᱱᱟᱹ ᱰᱮᱵᱞᱚᱯ ᱮᱱ ᱠᱷᱟᱛᱤᱨ ᱛᱮ ᱦᱳᱭᱳᱜ ᱠᱟᱱᱟ ᱟᱵᱚ ᱥᱟᱱᱛᱟᱞ ᱠᱚ ᱚᱱᱮᱠᱴᱟ ᱥᱤᱠᱷᱱᱟᱹᱛ ᱫᱷᱮᱨ ᱮᱱ ᱛᱮ ᱟᱵᱚ ᱮᱵᱚᱝ ᱟᱵᱚ ᱥᱟᱱᱛᱟᱞ ᱜᱷᱟᱸᱨᱚᱡᱽ ᱨᱮᱦᱚᱸ ᱱᱚᱶᱟ ᱠᱚ ᱥᱤᱥᱴᱮᱢ ᱥᱮ ᱮᱸᱫ ᱢᱳᱵᱟᱭᱤᱞ ᱠᱷᱟᱛᱤᱨ ᱛᱮ ᱥᱮ ᱤᱱᱴᱟᱨᱱᱮᱴ ᱠᱷᱟᱛᱤᱨ ᱛᱮ ᱟᱰᱤ ᱟᱸᱴ ᱜᱚᱲᱚ ᱠᱚ ᱧᱟᱢ ᱮᱫᱟ ᱟᱨᱠᱤ ᱡᱟᱦᱟᱸ ᱥᱚᱢᱚᱭ ᱵᱟᱝ ᱱᱚᱥᱴᱚᱜ ᱛᱚ ᱱᱚᱶᱟ ᱫᱚ ᱟᱰᱤ ᱟᱸᱴ ᱥᱟᱨᱦᱟᱣ ᱟᱰᱤ ᱢᱚᱸᱡᱽ ᱟᱨ ᱡᱟᱦᱟᱸᱴᱟᱜ ᱤᱧ ᱢᱮᱱᱟ ᱡᱮ ᱡᱩᱫᱤ ᱦᱳᱭᱳᱜ ᱠᱟᱱᱟ ᱯᱨᱚᱛᱛᱮᱠᱴᱤ ᱚᱲᱟᱜ ᱨᱮ ᱱᱚᱝᱠᱟ ᱡᱩᱫᱤ ᱤᱱᱴᱟᱨᱱᱮᱴ ᱵᱮᱵᱚᱥᱛᱟ ᱛᱟᱦᱮᱱ ᱠᱷᱟᱱ ᱦᱮᱸᱜ ᱥᱮᱵᱚ ᱵᱮᱱᱟᱣ ᱫᱟᱲᱮᱭᱟᱜ ᱠᱷᱟᱱ ᱮᱸᱜ ᱛᱟᱞᱦᱮ ᱟᱵᱚ ᱰᱷᱮᱨᱼᱰᱷᱮᱨ ᱟᱵᱚ ᱥᱟᱱᱛᱟᱞ ᱠᱚᱣᱟᱜ ᱵᱳᱜᱮ ᱵᱟᱲᱤᱡ ᱜᱚᱴᱟ ᱵᱚ ᱥᱮᱭᱟᱨ ᱫᱟᱲᱮᱭᱟᱜᱼᱟ ᱦᱮᱸ ᱱᱤᱭᱟᱹ ᱜᱮ ᱦᱳᱭᱳᱜ ᱠᱟᱱᱟ ᱢᱮᱱ ᱨᱮᱱᱟᱜ ᱠᱟᱛᱷᱟ ᱫᱚ